ᱱᱤᱭᱟᱹ ᱴᱚᱴᱷᱟ ᱨᱮ ᱥᱮ ᱟᱞᱮ ᱟᱛᱳ ᱥᱩᱨ ᱨᱮᱫᱚ ᱦᱟᱸᱥᱯᱟᱛᱟᱞ ᱫᱚ ᱵᱟᱝ ᱢᱮᱱᱟᱜᱼᱟ ᱛᱚ ᱟᱞᱮ ᱠᱷᱚᱱ ᱛᱤᱱ ᱠᱤᱞᱳᱢᱤᱴᱟᱨ ᱥᱟᱺᱜᱤᱧ ᱨᱮ ᱢᱤᱫ ᱴᱤᱱ ᱥᱟᱵᱽᱼᱥᱮᱱᱴᱟᱨ ᱢᱮᱱᱟᱜᱼᱟ ᱛᱚᱵᱮ ᱚᱸᱰᱮ ᱫᱚ ᱡᱷᱚᱛᱚ ᱦᱚᱲᱟᱜ ᱨᱟᱱ ᱫᱚ ᱵᱟᱝ ᱧᱟᱢᱚᱜᱼᱟ ᱡᱮᱢᱚᱱ ᱚᱸᱰᱮ ᱫᱚ ᱟᱭᱳ ᱦᱚᱲᱟᱜ ᱥᱮ ᱜᱤᱫᱽᱨᱟᱹ ᱦᱚᱯᱚᱱ ᱠᱚᱣᱟᱜ ᱢᱟᱱᱮ ᱪᱤᱠᱤᱥᱥᱟ ᱛᱟᱦᱮᱱᱟ ᱟᱨ ᱥᱚᱨᱠᱟᱨᱤ ᱦᱟᱸᱥᱯᱟᱛᱟᱞ ᱥᱮ ᱥᱟᱥᱛᱷᱚ ᱠᱮᱱᱫᱨᱚ ᱵᱤ ᱯᱤ ᱮᱭᱤᱪ ᱥᱤ ᱚᱱᱟ ᱫᱚ ᱤᱞᱟᱹᱢᱵᱟᱡᱚᱨ ᱤᱞᱟᱢᱵᱟᱡᱟᱨ ᱨᱮ ᱢᱮᱱᱟᱜᱼᱟ ᱟᱞᱮ ᱠᱷᱚᱱ ᱪᱷᱚ ᱠᱤᱞᱳᱢᱤᱴᱟᱨ ᱥᱟᱺᱜᱤᱧ ᱨᱮ ᱱᱚᱶᱟ ᱦᱟᱥᱯᱟᱛᱟᱞ ᱨᱮ ᱢᱟᱱᱮ ᱵᱷᱟᱜᱮ ᱥᱟᱸᱦᱤᱡ ᱪᱤᱠᱤᱥᱥᱟ ᱵᱟᱝ ᱧᱟᱢᱚᱜᱼᱟ ᱚᱱᱠᱟ ᱠᱚᱴᱷᱤᱱ ᱟᱡᱟᱨ ᱠᱚᱫᱚ ᱩᱱᱟᱹᱜ ᱟᱡᱟᱨ ᱨᱮᱫᱚ ᱚᱱᱟ ᱦᱟᱥᱯᱟᱛᱟᱞ ᱨᱮ ᱢᱟᱱᱮ ᱯᱨᱟᱛᱷᱚᱢᱤᱠ ᱵᱷᱟᱵᱮ ᱪᱤᱠᱤᱛᱥᱟ ᱫᱚ ᱦᱳᱭᱳᱜᱼᱟ ᱤᱱᱟᱹ ᱠᱷᱚᱱ ᱥᱟᱺᱜᱤᱧ ᱨᱮ ᱢᱟᱱᱮ ᱦᱟᱥᱯᱟᱛᱟᱞ ᱠᱷᱚᱱ ᱟᱴᱷᱮᱨᱚ ᱠᱤᱞᱳᱢᱤᱴᱟᱨ ᱥᱟᱸᱜᱤᱧ ᱨᱮ ᱥᱚᱨᱠᱟᱨᱤ ᱦᱟᱥᱯᱟᱛᱟᱞ ᱢᱟᱱᱮ ᱮᱥ ᱰᱤ ᱳ ᱦᱟᱥᱯᱟᱛᱟᱞ ᱢᱮᱱᱟᱜᱼᱟ ᱚᱸᱰᱮ ᱟᱞᱮ ᱨᱮᱱ ᱨᱩᱜᱤ ᱠᱚ ᱵᱷᱮᱡᱟ ᱠᱚᱣᱟ ᱟᱨ ᱠᱚ ᱠᱳᱞ ᱠᱚᱣᱟ ᱟᱨ ᱨᱟᱱ ᱦᱚᱸ ᱴᱷᱤᱠᱼᱴᱷᱟᱠ ᱵᱟᱝ ᱧᱟᱯᱟᱢᱟ